ᱢᱟᱞᱫᱟ ᱦᱚᱱᱚᱛ ᱨᱮᱭᱟᱜ ᱰᱮᱵᱷᱞᱚᱯ ᱫᱚ ᱵᱤᱵᱷᱤᱱᱱᱚ ᱨᱚᱠᱚᱢ ᱡᱤᱱᱤᱥ ᱦᱩᱭ ᱫᱟᱲᱮᱭᱟᱜᱼᱟ ᱡᱮᱨᱚᱠᱚᱢ ᱢᱤᱫᱴᱮᱱ ᱫᱚ ᱦᱩᱭᱩᱜ ᱠᱟᱱᱟ ᱟᱢ ᱢᱟᱞᱫᱟ ᱨᱮᱱ ᱟᱢᱫᱚ ᱡᱚᱜᱚᱛ ᱵᱤᱠᱠᱷᱟᱛᱚ ᱡᱮᱢᱚᱱ ᱢᱮᱛᱟᱣᱟᱜᱼᱟ ᱚᱱᱟ ᱯᱷᱩᱡᱽᱞᱤ ᱟᱢ ᱚᱱᱟ ᱯᱷᱚᱡᱽᱞᱤ ᱫᱚ ᱢᱟᱞᱫᱟ ᱨᱮᱭᱟᱜ ᱳᱭᱛᱤᱡᱡᱚ ᱡᱤᱱᱤᱥ ᱠᱟᱱᱟ ᱚᱛᱤᱛ ᱠᱷᱚᱱ ᱜᱮ ᱚᱱᱟᱫᱚ ᱢᱟᱞᱫᱟ ᱨᱮᱭᱟᱜ ᱵᱤᱠᱠᱷᱟᱛᱚ ᱡᱤᱱᱤᱥ ᱚᱱᱟᱛᱮ ᱚᱱᱟᱫᱚ ᱵᱟᱦᱨᱮ ᱵᱤᱫᱮᱥ ᱡᱩᱫᱤ ᱠᱩᱞ ᱫᱟᱲᱮᱭᱟᱜ ᱠᱷᱟᱱ ᱵᱟ ᱢᱟᱞᱫᱟ ᱨᱮᱭᱟᱜ ᱚᱠᱟᱴᱟᱜ ᱩᱞ ᱚᱱᱟᱫᱚ ᱵᱟᱦᱨᱮ ᱫᱤᱥᱚᱢ ᱛᱮ ᱪᱟᱞᱟᱜ ᱠᱟᱱᱟ ᱵᱟᱦᱨᱮ ᱫᱤᱥᱚᱢ ᱪᱟᱞᱟᱣ ᱠᱟᱛᱮᱫ ᱚᱱᱟ ᱵᱮᱵᱽᱥᱟ ᱦᱩᱭᱩᱜ ᱠᱟᱱᱟ ᱚᱠᱚᱭ ᱠᱚ ᱵᱮᱵᱽᱥᱟᱭᱮᱫᱟ ᱚᱱᱟᱠᱚ ᱩᱱᱠᱩᱣᱟᱜ ᱨᱳᱡᱽᱜᱟᱨ ᱦᱩᱭᱩᱜ ᱠᱟᱱᱟ ᱚᱱᱟ ᱛᱮᱜᱮ ᱟᱨᱦᱚᱸ ᱦᱮᱱᱟᱜᱼᱟ ᱫᱷᱟᱱ ᱦᱩᱲᱩ ᱟᱵᱚᱣᱟᱜ ᱡᱮ ᱦᱩᱲᱩ ᱚᱱᱟ ᱚᱱᱟᱛᱮ ᱪᱮᱫ ᱦᱩᱭᱩᱜ ᱠᱟᱱᱟ ᱚᱱᱟᱛᱮ ᱱᱤᱭᱟᱹ ᱪᱟᱣᱞᱮ ᱪᱟᱣᱞᱮ ᱠᱷᱚᱱ ᱵᱤᱵᱷᱤᱱᱱᱚ ᱨᱚᱠᱚᱢ ᱡᱤᱱᱤᱥ ᱡᱚᱠᱷᱚᱱ ᱦᱚᱞᱚᱝ ᱟᱨᱦᱚᱸ ᱡᱤᱱᱤᱥ ᱦᱮᱱᱟᱜᱼᱟ ᱚᱱᱟᱠᱚ ᱮᱴᱟᱜ ᱡᱟᱭᱜᱟ ᱛᱮ ᱠᱩᱞ ᱠᱟᱛᱮᱫ ᱱᱤᱭᱟᱹ ᱵᱮᱵᱽᱥᱟ ᱡᱮ ᱦᱩᱭᱩᱜ ᱠᱟᱱ

ᱦᱚᱲᱠᱚ ᱩᱱᱱᱚᱛᱤ ᱫᱟᱲᱮᱭᱟᱜᱼᱟ ᱟᱨ ᱚᱱᱟ ᱩᱱᱱᱚᱛᱤ ᱞᱮᱠᱷᱟᱱ ᱟᱵᱚᱣᱟᱜ ᱚᱱᱟ ᱢᱟᱞᱫᱟ ᱥᱚᱢᱟᱡᱽ ᱢᱟᱞᱫᱟ ᱨᱮ ᱚᱠᱟ ᱠᱚ ᱥᱚᱢᱟᱡᱽ ᱦᱮᱱᱟᱜᱼᱟ ᱟᱵᱚᱣᱟᱜ ᱵᱤᱵᱷᱤᱱᱱᱚ ᱨᱚᱠᱚᱢ ᱥᱚᱢᱟᱡᱽ ᱦᱮᱱᱟᱜᱼᱟ ᱚᱱᱟ ᱥᱚᱢᱟᱡᱽ ᱦᱚᱸ ᱩᱱᱱᱚᱛᱤᱜᱼᱟ ᱦᱚᱲ ᱦᱚᱸᱠᱚ ᱩᱱᱱᱚᱛᱤ ᱫᱟᱲᱮᱭᱟᱜᱼᱟ